ᱦᱮ ᱜᱚᱢ ᱦᱮ ᱜᱚᱢᱠᱮ ᱟᱹᱞᱤᱧ ᱤᱭᱟᱹ ᱠᱷᱚᱡᱞᱤᱧ ᱞᱟᱹᱭᱮᱫ ᱛᱟᱦᱮᱱᱟ ᱱᱚᱣᱟ ᱵᱤᱨᱵᱷᱩᱢ ᱯᱟᱹᱲᱩᱭ ᱠᱷᱚᱱᱟᱜ ᱟᱹᱞᱤᱧ ᱫᱚ ᱞᱩᱠᱷᱩ ᱥᱚᱨᱮᱱ ᱢᱮᱱᱫᱟᱞᱤᱧ ᱟᱵᱮᱱᱫᱚ ᱢᱟᱱᱠᱚᱨ ᱠᱚᱞᱮᱡᱽ ᱨᱮᱱ ᱤᱭᱟᱹ ᱵᱮᱱ ᱞᱟᱹᱭᱮᱫ ᱠᱟᱱᱟᱛᱚ ᱯᱨᱚᱯᱷᱮᱥᱚᱨ ᱚ ᱜᱚᱢᱠᱮ ᱚᱱᱟ ᱜᱮᱞᱤᱧ ᱞᱟᱹᱭᱮᱫ ᱛᱟᱦᱮᱱᱟ ᱛᱟᱦᱚᱞᱮ ᱚᱸᱰᱮ ᱚᱱᱟ ᱠᱚᱞᱮᱡᱽᱨᱮ ᱤᱭᱟᱹ ᱚᱱᱟ ᱚᱞ ᱪᱤᱠᱤ ᱥᱟᱵᱡᱮᱴ ᱠᱚ ᱯᱟᱲᱦᱟᱣ ᱫᱚᱠᱚ ᱯᱟᱲᱦᱟᱣ ᱠᱟᱱᱵᱚᱱᱟ

ᱚ

ᱟᱪᱷᱟ ᱪᱷᱟ ᱚ ᱟᱨ ᱜᱚᱢᱠᱮ ᱞᱤᱧ ᱞᱮᱜ ᱠᱟᱱ ᱛᱟᱦᱮᱫ ᱛᱚ ᱢᱤᱛᱴᱟᱝ ᱥᱚᱥᱟᱞ ᱚᱣᱟᱨᱠᱟᱨ ᱣᱭᱟᱨᱠᱟᱨ ᱠᱟᱱᱟᱞᱤᱧ ᱟᱫᱚᱞᱤᱧ ᱞᱟᱹᱭᱮᱫ ᱠᱟᱱ ᱛᱟᱦᱮᱱᱟ ᱟᱯᱮ ᱚᱸᱰᱮ ᱠᱟᱞᱤᱴᱜᱤ ᱥᱩᱨᱩ ᱠᱟᱱᱟ ᱮᱢᱱᱤ ᱚᱱᱟ ᱠᱚᱨᱮ ᱠᱚᱴᱟᱣ ᱯᱨᱟᱤᱢᱟᱨᱤ ᱤᱥᱠᱩᱞ ᱠᱚᱨᱮ ᱦᱚᱸ ᱚᱱᱠᱟ ᱚᱞ ᱪᱤᱠᱤ ᱯᱟᱲᱦᱟᱣ ᱦᱩᱭᱩᱜ ᱠᱟᱱᱟ ᱥᱮ ᱟᱪᱷᱟ ᱪᱷᱟ ᱟᱪᱷᱟ ᱪᱷᱟ ᱦᱮ ᱦᱮ

ᱟᱪᱷᱟ ᱪᱷᱟ ᱚ ᱟᱪᱷᱟ ᱪᱷᱟ ᱦᱚᱸ ᱦᱚᱸ

ᱟᱪᱷᱟ ᱪᱷᱟ ᱦᱮᱸ ᱦᱮᱸ ᱚᱻ ᱟᱪᱷᱟ ᱪᱷᱟ ᱴᱷᱤᱠ ᱜᱮᱭᱟ ᱛᱟᱦᱚᱞᱮ ᱟᱹᱞᱤᱧ ᱪᱟᱞᱟᱜᱼᱟ ᱟᱵᱮᱱ ᱴᱷᱮᱞᱤᱧ ᱢᱤᱫᱼᱫᱤᱱᱞᱤᱧ ᱧᱟᱯᱟᱢᱟ ᱦᱟᱸᱜ ᱢᱮᱱᱫᱟᱹᱞᱤᱧ ᱛᱟᱦᱚᱞᱮ ᱟᱹᱞᱤᱧ ᱪᱟᱞᱟᱜᱼᱟ ᱟᱵᱮᱱ ᱢᱟᱱᱠᱚᱨ ᱠᱚᱞᱮᱡᱽᱨᱮ ᱛᱟᱦᱮᱱ ᱠᱟᱱᱟᱛᱚ ᱦᱟᱸᱜ

ᱴᱷᱤᱠ ᱜᱮᱭᱟ ᱴᱷᱤᱠ ᱜᱮᱭᱟ ᱟᱹᱞᱤᱧ ᱞᱤᱧ ᱥᱮᱱᱚᱜᱼᱟ ᱦᱟᱜ ᱞᱤᱧ ᱯᱷᱳᱱ ᱟᱵᱮᱱᱟ ᱦᱟᱜ ᱟᱜ ᱴᱷᱤᱠ ᱜᱮᱭᱟ ᱴᱷᱤᱠ ᱴᱷᱤᱠ ᱦᱮ ᱢᱟ ᱛᱚᱵᱮ ᱫᱚᱦᱚᱭ ᱫᱟᱹᱞᱤᱧ ᱡᱮ ᱵᱮᱠᱛᱤᱨ ᱥᱚᱝᱜᱮ ᱟᱯᱱᱤ ᱠᱚᱛᱷᱟ ᱵᱚᱞᱪᱷᱮ